ᱦᱮᱞᱳ ᱦᱮᱸ ᱦᱮᱸ ᱜᱮᱢᱠᱮ ᱪᱮᱫ ᱞᱮᱠᱟ ᱤᱭᱟᱹ ᱨᱩᱢ ᱠᱚ ᱧᱟᱢᱚᱜ ᱟᱥᱮ ᱪᱮᱫ ᱞᱮᱠᱟ ᱚ ᱨᱮᱴ ᱠᱚᱫᱚ ᱪᱮᱫ ᱞᱮᱠᱟ ᱮᱥᱤ ᱠᱚᱨᱮᱱᱟᱜ ᱱᱚᱱ ᱮᱥᱤ ᱠᱚᱨᱮᱱᱟᱜ ᱚ ᱛᱟᱦᱚᱞᱮ ᱪᱮᱫ ᱞᱮᱠᱟ ᱤᱭᱟᱹ ᱪᱟᱞᱟᱜ ᱫᱚ ᱪᱮᱫ ᱞᱮᱠᱟ ᱞᱳᱠᱮᱥᱮᱱ ᱠᱚ ᱚᱠᱟ ᱞᱮᱠᱟ ᱪᱟᱞᱟᱜ ᱦᱩᱭᱩᱜᱼᱟ ᱚᱠᱟ ᱥᱮᱫ ᱛᱮ ᱦᱮᱸ ᱦᱮᱸ ᱦᱮᱸ ᱦᱮᱸ ᱦᱮᱸ ᱦᱮᱸ ᱦᱮᱸ ᱦᱮᱸ ᱦᱮᱸ ᱦᱮᱸ ᱦᱮᱸ ᱚᱻ ᱟᱨ ᱪᱮᱫ ᱪᱮᱫ ᱧᱟᱢᱚᱜ ᱠᱟᱱᱟ ᱦᱟᱸᱜ ᱦᱮᱸ ᱦᱮᱸ ᱦᱳᱭ ᱛᱚ ᱡᱚᱛᱚᱜᱮ ᱟᱞᱟᱜᱽ ᱟᱞᱟᱜᱽ ᱨᱮᱹᱴ ᱠᱟᱱᱟ ᱥᱮᱱᱟ ᱡᱟᱦᱟᱸ ᱞᱮᱠᱟ ᱦᱳᱭ ᱛᱚ ᱦᱮᱸ ᱦᱳᱭ ᱦᱮᱸ ᱚᱻ ᱦᱳᱭ ᱛᱚ ᱟᱫᱚ ᱵᱟᱭ ᱪᱟᱞᱟᱣ ᱴᱷᱤᱠᱟᱹ ᱴᱷᱤᱠᱟᱹ ᱠᱮᱫᱼᱟ ᱚᱱᱟ ᱞᱳᱠᱮᱥᱮᱱ ᱵᱮᱱ ᱞᱟᱹᱭ ᱟᱜ ᱞᱤᱧᱟᱹ ᱥᱮ ᱪᱟᱞᱟᱜ ᱟᱹᱞᱤᱧ ᱟᱨ ᱡᱟ ᱜᱮ ᱦᱳᱭ